ᱤᱧᱟᱹᱜ ᱴᱚᱴᱷᱟᱨᱮ ᱥᱩᱨᱼᱥᱩᱯᱩᱨ ᱨᱮ ᱢᱤᱫᱴᱮᱱ ᱵᱟᱨᱭᱟ ᱦᱟᱥᱯᱟᱛᱟᱞ ᱢᱮᱱᱟᱜᱼᱟ ᱢᱤᱫᱴᱮᱱ ᱫᱚ ᱥᱟᱥᱛᱷᱚ ᱠᱮᱫᱨᱚ ᱠᱟᱱᱟ ᱟᱨ ᱡᱟᱦᱟᱸ ᱫᱚ ᱢᱤᱫᱴᱮᱱ ᱫᱚ ᱟᱹᱛᱩ ᱜᱟᱶᱛᱟ ᱠᱚᱨᱮ ᱜᱮ ᱢᱮᱱᱟᱜᱼᱟ ᱥᱮᱱᱴᱟᱨ ᱡᱟᱦᱟᱸ ᱫᱚ ᱰᱮᱞᱤᱵᱷᱟᱹᱨᱤ ᱦᱚᱲᱟᱜ ᱚᱱᱟ ᱥᱮᱱᱴᱟᱨ ᱨᱮ ᱟᱹᱰᱤ ᱥᱩᱵᱤᱫᱷᱟ ᱱᱟᱯᱟᱭ ᱠᱚ ᱧᱟᱢᱟ ᱟᱨ ᱥᱩᱨ ᱨᱮᱜᱮ ᱟᱹᱛᱩ ᱠᱷᱚᱱ ᱫᱩᱭ ᱛᱷᱮᱠᱮ ᱛᱤᱱ ᱪᱟᱨ ᱠᱤᱞᱳᱢᱤᱴᱟᱨ ᱥᱟᱺᱜᱤᱧ ᱨᱮᱜᱮ ᱚᱱᱟ ᱥᱟᱥᱛᱷᱚ ᱠᱮᱫᱨᱚ ᱢᱮᱱᱟᱜᱼᱟ ᱚᱸᱰᱮᱜᱮ ᱰᱮᱞᱤᱵᱷᱟᱹᱨᱤ ᱯᱮᱥᱮᱱᱴ ᱠᱚ ᱦᱟᱛᱟᱣ ᱮᱫ ᱠᱚᱣᱟ ᱟᱨ ᱚᱸᱰᱮ ᱜᱮ ᱰᱮᱞᱤᱵᱷᱟᱹᱨᱤᱭᱟᱜ ᱡᱟ ᱤᱭᱟᱹ ᱢᱮᱱᱟᱜᱼᱟ ᱡᱚᱛᱚ ᱱᱟᱯᱟᱭ ᱛᱮᱜᱮ ᱠᱚ ᱧᱮᱞ ᱧᱟᱢ ᱪᱮᱠᱟᱯ ᱮᱫ ᱠᱚᱣᱟ ᱟᱨ ᱮᱢᱵᱩᱞᱮᱱᱥ ᱠᱚᱨᱮᱭᱟᱜ ᱥᱩᱵᱤᱫᱷᱟ ᱢᱮᱱᱟᱜᱼᱟ ᱥᱟᱶᱛᱮ ᱮᱢᱵᱩᱞᱮᱱᱥ ᱟᱹᱰᱤ ᱥᱚᱨᱠᱟᱨᱤ ᱵᱷᱟᱵᱮ ᱢᱟᱱᱮ ᱯᱷᱮᱨᱤ ᱮᱢᱵᱩᱞᱮᱱᱥ ᱠᱟᱱᱟ